ᱡᱟᱦᱟᱢ ᱱᱚᱣᱟ ᱟᱞᱮ ᱟᱡᱳᱫᱤᱭᱟᱹ ᱵᱩᱨᱩ ᱨᱮ ᱠᱚ ᱢᱮᱛᱟᱜ ᱠᱟᱱᱟ ᱪᱮᱫ ᱵᱩᱨᱩᱨᱮ ᱢᱤᱫᱴᱟᱝᱻ ᱟᱛᱳ ᱨᱮ ᱢᱤᱫᱴᱟᱝ ᱵᱩᱲᱤ ᱦᱚᱲ ᱛᱟᱦᱮᱸ ᱞᱮᱱᱟᱭ ᱥᱮ ᱩᱱᱤ ᱠᱟᱹᱴᱤᱡ ᱠᱟᱹᱴᱤᱡ ᱜᱤᱫᱽᱨᱟᱹᱠᱚ ᱥᱮ ᱚᱱᱠᱟᱱ ᱥᱮᱬᱟ ᱜᱟᱠᱷᱩᱲᱤᱭᱟᱹᱠᱚ ᱴᱷᱮᱱ ᱟᱹᱰᱤᱡ ᱡᱳᱨᱮ ᱢᱮᱥᱟᱜ ᱛᱟᱦᱮᱱᱟ ᱟᱹᱰᱤᱡ ᱡᱳᱨ ᱢᱟᱱᱮ ᱢᱤᱫᱴᱟᱝ ᱠᱟᱹᱦᱱᱤ ᱞᱟᱹᱭ ᱟᱠᱚ ᱠᱟᱱ ᱛᱟᱦᱮᱱᱟᱭ ᱡᱮ ᱟᱵᱚ ᱱᱚᱣᱟ ᱟᱡᱳᱫᱤᱭᱟᱹ ᱵᱩᱨᱩᱨᱮ ᱡᱟᱦᱟᱢ ᱨᱟᱢ ᱞᱚᱠᱠᱷᱚᱱ ᱥᱤᱛᱟᱼᱦᱟᱜ ᱠᱤᱱ ᱛᱟᱦᱮᱸ ᱞᱮᱱᱟ ᱢᱟᱱᱮ ᱟᱡᱳᱫᱤᱭᱟᱹ ᱵᱩᱨᱩᱨᱮ ᱟᱹᱠᱤᱱᱟᱜ ᱵᱚᱱᱚᱵᱟᱥ ᱛᱟᱦᱮᱸᱞᱮᱱ ᱛᱟᱹᱠᱤᱱᱟ ᱟᱨ ᱚᱸᱰᱮᱜᱮ ᱨᱟᱢ ᱞᱚᱠᱠᱷᱚᱱ ᱠᱤᱱ ᱛᱟᱦᱮᱱᱠᱟᱱ ᱛᱟᱦᱮᱱᱟ ᱥᱤᱛᱟ ᱚᱸᱰᱮᱜᱮ ᱨᱟᱢ ᱞᱚᱠᱠᱷᱚᱱᱟᱜ ᱨᱟᱢ ᱞᱚᱠᱠᱷᱚᱱ ᱨᱟᱵᱚᱱ ᱢᱟᱱᱮ ᱮᱢᱚᱱ ᱠᱚᱣᱟᱜ ᱡᱩᱫᱽᱫᱷᱚ ᱦᱩᱭᱩᱜᱠᱟᱱ ᱛᱟᱦᱮᱱᱟ